ᱯᱷᱮᱱ ᱫᱚ ᱦᱩᱭᱩᱜ ᱠᱟᱱᱟ ᱟᱹᱰᱤ ᱩᱯᱚᱠᱟᱨᱤᱛᱤ ᱢᱤᱫᱴᱮᱱ ᱡᱤᱱᱤᱥ ᱱᱚᱣᱟ ᱵᱤᱜᱽᱜᱮᱭᱟᱱ ᱴᱮᱠᱱᱤᱠᱮᱞ ᱡᱩᱜᱽ ᱨᱮ ᱱᱚᱣᱟ ᱯᱷᱮᱱ ᱠᱚ ᱟᱵᱤᱥᱠᱟᱨ ᱠᱟᱫᱟ ᱯᱷᱮᱱ ᱫᱚ ᱱᱚᱝᱠᱟᱱ ᱡᱤᱱᱤᱥ ᱦᱮᱡ ᱠᱟᱱᱟ ᱟᱵᱚ ᱠᱚ ᱦᱚᱲ ᱛᱟᱞᱟᱨᱮ ᱯᱷᱮᱱ ᱫᱚ ᱟᱹᱰᱤ ᱡᱚᱠᱷᱚᱱᱜᱮ ᱟᱵᱚ ᱩᱫᱽᱜᱟᱹᱨ ᱵᱚᱱᱟ ᱥᱮ ᱚᱥᱚᱥᱛᱤ ᱵᱚᱱ ᱵᱩᱡᱷᱟᱹᱣᱟ ᱟᱵᱚ ᱱᱚᱣᱟ ᱯᱷᱮᱱ ᱪᱟᱹᱞᱩ ᱞᱮᱠᱷᱟᱱ ᱟᱵᱚ ᱱᱚᱣᱟ ᱚᱥᱚᱥᱛᱤ ᱠᱷᱚᱱᱟᱜ ᱟᱹᱰᱤ ᱤᱭᱟᱹ ᱵᱚᱱ ᱢᱟᱱᱮ ᱟᱨᱟᱢ ᱵᱚᱱ ᱧᱟᱢᱟ ᱟᱨᱟᱢ ᱫᱟᱭᱚᱠ ᱢᱚᱱᱮ ᱡᱤᱣᱤ ᱠᱚ ᱟᱹᱰᱤ ᱯᱚᱨᱤᱥᱠᱟᱨ ᱜᱚᱫᱚᱜᱼᱟ ᱱᱚᱣᱟ ᱤᱭᱟᱹ ᱠᱷᱚᱱᱟᱜ ᱱᱚᱣᱟ ᱚᱥᱩᱵᱤᱫᱷᱟ ᱠᱷᱚᱱᱟᱜ ᱚᱱᱟᱛᱮ ᱯᱷᱮᱱ ᱫᱚ ᱠᱷᱩᱵᱽ ᱵᱷᱟᱜᱮ ᱡᱤᱱᱤᱥ ᱜᱮ ᱠᱟᱱᱟ ᱯᱷᱮᱱ ᱫᱚ ᱱᱚᱣᱟ ᱫᱚ ᱢᱟᱱᱮ ᱛᱟᱨᱯᱚᱨᱮ ᱟᱨᱦᱚᱸ ᱱᱚᱣᱟ ᱯᱷᱮᱱ ᱛᱟᱦᱮᱸ ᱞᱮᱱᱠᱷᱟᱱ ᱱᱚᱣᱟ ᱯᱷᱮᱱ ᱨᱮ ᱡᱟᱦᱟᱸ ᱠᱚ ᱦᱮᱸ ᱠᱟᱹᱡ ᱥᱚᱢᱚᱭ ᱜᱮ ᱟᱨᱠᱤ ᱠᱷᱩᱵᱽ ᱜᱚᱨᱚᱢ ᱵᱩᱡᱷᱟᱹᱜᱼᱟ ᱦᱟᱨᱠᱮᱛ ᱵᱩᱡᱷᱟᱹᱜᱼᱟ ᱵᱟᱵᱚᱱ ᱛᱟᱦᱮᱸ ᱫᱟᱲᱮᱜᱼᱟ ᱩᱫᱽᱜᱟᱹᱨ ᱠᱚᱨᱮᱜ ᱩᱱ ᱥᱚᱢᱚᱭ ᱚᱱᱟ ᱯᱷᱮᱱ ᱟᱵᱚ ᱥᱩᱨ ᱨᱮᱵᱚᱱ ᱧᱟᱢᱟ ᱟᱵᱚᱣᱟᱜ ᱱᱚᱣᱟ ᱦᱚᱲᱢᱚ ᱠᱚ ᱦᱚᱲᱢᱚ ᱡᱤᱣᱤ ᱦᱚᱸ ᱠᱷᱩᱵ ᱵᱷᱟᱞᱮ ᱥᱚᱴᱷᱤᱠ ᱵᱷᱟᱵᱽ ᱛᱮ ᱛᱟᱦᱮᱱ ᱛᱟᱵᱚᱱᱟ ᱟᱨ ᱱᱚᱣᱟ ᱠᱚ ᱤᱫᱤ ᱠᱟᱛᱮᱜ ᱚᱱᱟ ᱯᱷᱮᱱ ᱫᱚ ᱢᱟᱱᱮ ᱚᱱᱟᱛᱮ ᱱᱟᱦᱟᱜ ᱡᱩᱜᱽ ᱨᱮᱫᱚ ᱯᱷᱮᱱ ᱫᱚ ᱯᱨᱚᱛᱤᱴᱤ ᱚᱲᱟᱜ ᱚᱲᱟᱜ ᱜᱮ ᱡᱚᱛᱚ ᱠᱚᱜᱮ ᱯᱷᱮᱱ ᱠᱚ ᱫᱚᱦᱚᱭᱮᱫᱟ ᱪᱮᱫᱟᱜ ᱥᱮ ᱱᱚᱣᱟ ᱨᱮ ᱡᱮᱦᱮᱛᱩ ᱟᱭᱢᱟ ᱞᱮᱠᱟᱱ ᱩᱯᱠᱟᱹᱨ ᱢᱮᱱᱟᱜᱼᱟ ᱧᱟᱢᱚᱜᱚᱜᱼᱟ ᱯᱷᱮᱱ ᱫᱚ ᱥᱚᱵ ᱥᱚᱢᱚᱭ ᱜᱮ ᱫᱚᱦᱚ ᱞᱮᱠ ᱠᱟᱱ ᱛᱟᱵᱳᱱᱟ